ᱵᱷᱟᱨᱚᱛᱤᱭᱚ ᱢᱤᱰᱤᱭᱟ ᱵᱟᱵᱚᱫ ᱛᱮ ᱤᱧ ᱱᱚᱣᱟᱧ ᱵᱟᱰᱟᱭᱟ ᱡᱮ ᱢᱮᱰᱤᱭᱟ ᱨᱮᱱ ᱦᱚᱲ ᱫᱚ ᱥᱟᱱᱟᱢ ᱞᱮᱠᱟᱱᱟᱜ ᱠᱷᱳᱵᱳᱨ ᱟᱵᱚᱠᱚ ᱛᱟᱞᱟ ᱨᱮᱠᱚ ᱩᱫᱩᱜᱟ ᱥᱮᱠᱚ ᱥᱚᱫᱚᱨᱟᱵᱚᱱᱟ ᱟᱨ ᱢᱮᱰᱤᱭᱟ ᱨᱮᱱ ᱦᱚᱲ ᱫᱚ ᱜᱚᱴᱟ ᱫᱤᱥᱚᱢ ᱨᱮᱱᱟᱜ ᱜᱮ ᱠᱷᱳᱵᱳᱨ ᱫᱚᱠᱚ ᱩᱫᱩᱜᱟ ᱟᱨ ᱱᱟᱯᱟᱭ ᱱᱟᱯᱟᱭ ᱠᱷᱳᱵᱳᱨ ᱥᱮ ᱡᱟᱦᱟᱱᱟᱜ ᱜᱮ ᱟᱵᱚ ᱠᱚ ᱛᱟᱞᱟ ᱨᱮᱠᱚ ᱥᱚᱫᱚᱨᱟᱵᱚᱱᱟ ᱟᱨ ᱠᱚ ᱩᱫᱩᱜ ᱟᱵᱚᱱᱟ ᱟᱨ ᱢᱮᱰᱤᱭᱟ ᱨᱮᱱᱟᱝ ᱧᱩᱛᱩᱢ ᱠᱚᱫᱚ ᱥᱟᱨᱥᱟᱹᱜᱩᱱ ᱱᱤᱭᱩᱥ ᱴᱨᱭᱤᱵᱽ ᱱᱤᱭᱩᱥ ᱡᱤ ᱴᱤᱵᱷᱤ ᱥᱟᱹᱨᱤ ᱱᱤᱭᱩᱥ ᱦᱩᱞ ᱱᱤᱭᱩᱥ ᱱᱚᱣᱟ ᱠᱚ ᱫᱟᱨᱟᱭ ᱛᱮᱜᱮ ᱟᱵᱚ ᱫᱚ ᱟᱵᱚ ᱠᱚ ᱫᱤᱥᱚᱢ ᱨᱮᱱᱟᱜ ᱥᱟᱱᱟᱢ ᱞᱮᱠᱟᱱᱟᱜ ᱠᱷᱳᱵᱳᱨ ᱵᱚᱱ ᱧᱮᱞ ᱫᱟᱲᱮᱭᱟᱜᱼᱟ ᱥᱮ ᱤᱧ ᱚᱱᱟ ᱠᱚ ᱱᱤᱭᱩᱥ ᱵᱤᱥᱤ ᱫᱩᱧ ᱧᱮᱞᱟ ᱟᱨ ᱱᱚᱣᱟ ᱠᱚ ᱱᱤᱭᱤᱥ ᱨᱮᱜᱮ ᱵᱤᱥᱤ ᱫᱚ ᱤᱧᱤᱧ ᱵᱟᱰᱟᱭᱟ